ᱟᱞᱮ ᱱᱚᱣᱟ ᱡᱷᱟᱲᱜᱨᱟᱢ ᱦᱚᱱᱚᱛ ᱨᱮ ᱵᱮᱛᱠᱩᱸᱫᱽᱨᱤ ᱢᱮᱱᱛᱮ ᱢᱤᱫᱴᱮᱱ ᱫᱷᱚᱨᱚᱢᱟᱱ ᱴᱷᱟᱶ ᱢᱮᱱᱟᱜᱼᱟ ᱚᱸᱰᱮ ᱫᱚ ᱟᱵᱚᱣᱟᱜ ᱯᱟᱹᱨᱥᱤ ᱚᱞ ᱪᱤᱠᱤ ᱛᱮ ᱥᱟᱱᱟᱢ ᱯᱟᱹᱴᱷᱩᱣᱟᱹ ᱠᱚ ᱯᱟᱲᱦᱟᱣ ᱦᱳᱭᱳᱜᱼᱟ ᱚᱱᱟ ᱥᱟᱶᱛᱮ ᱫᱷᱚᱨᱚᱢ ᱨᱮᱱᱟᱜ ᱟᱹᱰᱤᱜᱟᱱ ᱞᱟᱭᱼᱞᱟᱠᱪᱟᱨ ᱠᱟᱹᱢᱤ ᱠᱚ ᱦᱩᱭᱩᱜᱼᱟ ᱚᱱᱟ ᱫᱷᱚᱨᱚᱢ ᱨᱮ ᱛᱷᱟᱯᱚᱱ ᱦᱚᱴᱚ ᱠᱟᱜ ᱠᱤᱱᱟᱹᱭ ᱜᱩᱨᱩ ᱜᱚᱝᱠᱮ ᱯᱚᱱᱰᱤᱛ ᱨᱟᱹᱜᱷᱩᱱᱟᱛᱷ ᱢᱩᱨᱢᱩ ᱚᱱᱟ ᱞᱟ ᱭᱼᱞᱟᱠᱪᱟᱨ ᱫᱚ ᱦᱩᱭᱩᱜᱼᱟ ᱢᱟᱜᱽ ᱠᱩᱱᱟᱹᱢᱤ ᱨᱮ ᱚᱱᱟ ᱫᱷᱚᱨᱚᱢ ᱨᱮ ᱪᱟᱞᱟᱣ ᱫᱚ ᱞᱟᱹᱜᱚᱫ ᱫᱚ ᱦᱟᱺᱰᱤ ᱯᱟᱹᱣᱨᱟᱹ ᱠᱚ ᱧᱩ ᱠᱟᱛᱮ ᱪᱟᱞᱟᱜ ᱢᱟᱱᱟ ᱜᱮᱭᱟ ᱵᱟᱝ ᱛᱳᱯᱳ ᱠᱟᱛᱮ ᱪᱟᱞᱟᱣ ᱦᱚᱸ ᱢᱟᱱᱟ ᱜᱮᱭᱟ ᱟᱵᱚᱣᱟᱜ ᱚᱱᱟ ᱫᱷᱚᱨᱚᱢ ᱴᱷᱟᱶᱨᱮ ᱪᱟᱞᱟᱣ ᱞᱟᱹᱜᱤᱫ ᱫᱚ ᱛᱳᱯᱳ ᱥᱟᱯᱷᱟ ᱠᱟᱛᱮ ᱪᱟᱞᱟᱣ ᱦᱩᱭᱩᱜᱼᱟ ᱟᱨ ᱤᱧ ᱚᱱᱟ ᱵᱮᱛᱠᱩᱸᱫᱽᱨᱤ ᱫᱷᱚᱨᱚᱢ ᱟᱥᱲᱟ ᱫᱚ ᱟᱹᱰᱤ ᱜᱟᱱ ᱜᱮᱧ ᱩᱭᱦᱟᱹᱨᱟᱜ ᱜᱮᱭᱟ ᱠᱟᱹᱢᱤ ᱛᱩᱞᱩᱡ ᱦᱚᱸ ᱥᱮ ᱚᱱᱛᱮ ᱡᱷᱟᱲᱜᱨᱟᱢᱤᱧ ᱪᱟᱞᱟᱣ ᱞᱮᱱᱠᱷᱟᱱ ᱦᱚᱸ ᱢᱚᱱᱮ ᱢᱚᱱᱮ ᱛᱮᱧ ᱡᱚᱦᱟᱨ ᱦᱚᱴᱚᱣᱟᱜᱼᱟ ᱡᱮ ᱱᱚᱰᱮ ᱫᱚ ᱟᱵᱚᱣᱟᱜ ᱫᱷᱚᱨᱚᱢ ᱛᱷᱟᱱ ᱠᱟᱱ ᱛᱟᱵᱚᱱᱟ